ᱵᱷᱟᱨᱚᱛ ᱫᱤᱥᱚᱢ ᱨᱮᱫᱚ ᱟᱹᱰᱤ ᱟᱭᱢᱟ ᱞᱮᱠᱟᱱ ᱡᱟᱹᱛᱤ ᱠᱚ ᱢᱮᱱᱟᱜ ᱵᱚᱱᱟ ᱚᱱᱟ ᱞᱮᱠᱟᱛᱮ ᱟᱵᱚᱣᱟᱜ ᱠᱤᱪᱨᱤᱡ ᱫᱚᱛᱚ ᱠᱚᱦᱚᱸ ᱟᱹᱰᱤ ᱟᱭᱢᱟ ᱞᱮᱠᱟᱱ ᱜᱮᱭᱟ ᱦᱮᱸ ᱥᱚᱢᱚᱭ ᱥᱟᱶᱼᱥᱟᱶ ᱛᱮ ᱠᱤᱪᱨᱤᱡ ᱠᱚᱦᱚᱸ ᱵᱚᱫᱚᱞᱚᱜ ᱫᱚ ᱞᱟᱜᱟᱜ ᱜᱮᱭᱟ ᱯᱚᱥᱪᱤᱢᱤ ᱫᱤᱥᱚᱢ ᱨᱮᱭᱟᱜ ᱠᱤᱪᱨᱤᱡ ᱠᱚᱫᱚ ᱱᱟᱣᱟᱼᱱᱟᱣᱟ ᱠᱟᱹᱨᱠᱷᱟᱱᱟ ᱠᱚᱨᱮᱜ ᱱᱟᱣᱟ ᱯᱚᱫᱽᱫᱷᱚᱛᱤ ᱠᱟᱛᱮᱜ ᱵᱮᱱᱟᱜ ᱠᱟᱱᱟ ᱟᱨ ᱚᱱᱟ ᱠᱚ ᱦᱚᱨᱚᱜ ᱨᱮᱫᱚ ᱟᱹᱰᱤ ᱟᱨᱟᱢ ᱫᱟᱭᱚᱠ ᱜᱮᱭᱟ ᱚᱱᱟ ᱞᱮᱠᱟᱛᱮ ᱟᱵᱚ ᱵᱷᱟᱨᱚᱛ ᱫᱤᱥᱚᱢ ᱨᱮᱱ ᱢᱟᱹᱱᱢᱤ ᱠᱚᱦᱚᱸ ᱚᱱᱟ ᱠᱚ ᱦᱚᱨᱚᱜ ᱵᱟᱸᱫᱮ ᱜᱮᱠᱚ ᱠᱩᱥᱤᱭᱟᱜ ᱠᱟᱱᱟ ᱤᱧ ᱫᱚ ᱚᱲᱟᱜ ᱨᱮ ᱛᱟᱦᱮᱱ ᱡᱚᱠᱷᱚᱡ ᱫᱚ ᱠᱷᱟᱹᱰᱤ ᱠᱚ ᱦᱚᱨᱚᱜ ᱜᱤᱧ ᱠᱩᱥᱤᱭᱟᱜᱼᱟ ᱟᱨ ᱡᱟᱦᱟᱸ ᱥᱮᱱ ᱤᱥᱠᱩᱞ ᱠᱚᱞᱮᱡᱽ ᱠᱚ ᱪᱟᱞᱟᱜ ᱥᱚᱢᱚᱭ ᱫᱚ ᱪᱩᱲᱤᱫᱟᱨ ᱯᱮᱱᱴ ᱠᱚᱧ ᱠᱩᱥᱤᱭᱟᱜᱼᱟ ᱟᱨ ᱱᱚᱣᱟ ᱠᱚᱫᱚ ᱟᱞᱮ ᱥᱩᱨ ᱨᱮᱭᱟᱜ ᱵᱟᱡᱟᱨ ᱠᱚᱨᱮ ᱜᱤᱧ ᱠᱤᱨᱤᱧᱟ